ᱱᱟᱦᱟᱜ ᱡᱩᱜᱽ ᱨᱮᱱ ᱦᱚᱲ ᱫᱚᱠᱚ ᱜᱚᱡ ᱮᱜ ᱠᱚ ᱛᱟᱦᱮᱱᱟ ᱦᱟᱹᱠᱩ ᱜᱚᱡ ᱠᱚ ᱪᱟᱞᱟᱜ ᱠᱟᱱ ᱛᱟᱦᱮᱱᱟ ᱤᱫᱤᱭᱮᱜ ᱛᱟᱦᱮ ᱱᱟᱠᱚ ᱟᱠᱚᱣᱟᱜ ᱥᱟᱯᱷᱟ ᱡᱮ ᱛᱷᱟᱹᱨᱤ ᱦᱩᱭᱱᱟ ᱠᱷᱟᱯᱨᱟ ᱦᱩᱭᱱᱟ ᱰᱚᱠᱠᱟ ᱦᱩᱭᱱᱟ ᱚᱱᱟ ᱠᱚᱠᱚ ᱤᱫᱤᱭᱮᱜ ᱠᱟᱱ ᱛᱟᱦᱮᱱᱟ ᱚᱱᱟ ᱠᱚᱫᱚ ᱪᱮᱫ ᱞᱟᱹᱜᱤᱫ ᱠᱚ ᱤᱫᱤᱭᱮᱜ ᱠᱟᱱ ᱛᱟᱦᱮᱱᱟ ᱡᱮᱢᱚᱱ ᱩᱱᱠᱩ ᱟᱨᱮᱡ ᱨᱮ ᱥᱩᱵᱤᱥᱛᱟ ᱦᱩᱭᱩᱜ ᱛᱟᱠᱚ ᱢᱟ ᱩᱱᱠᱩ ᱟᱨᱮᱡ ᱟᱨᱮᱡᱟ ᱠᱚ ᱥᱟᱵ ᱠᱚᱣᱟ ᱠᱚ ᱥᱟᱵ ᱠᱚᱣᱟ ᱠᱚ ᱩᱱᱠᱩ ᱢᱟᱱᱮ ᱜᱮ ᱦᱟᱹᱠᱩ ᱥᱟᱵ ᱨᱮ ᱢᱟᱱᱮ ᱥᱩᱵᱤᱥᱛᱟ ᱦᱩᱭᱩᱜ ᱛᱟᱠᱚ ᱢᱟ ᱠᱩᱰᱤ ᱫᱚ ᱱᱤᱭᱟᱹ ᱞᱟᱹᱜᱤᱫ ᱠᱚ ᱤᱫᱤᱭᱮᱜ ᱛᱟᱦᱮᱱᱟ ᱠᱩᱰᱤ ᱫᱚ ᱡᱮᱢᱚᱱ ᱩᱱᱠᱩ ᱟᱲᱮ ᱞᱟᱹᱜᱤᱫ ᱛᱮ ᱥᱩᱵᱤᱥᱛᱟ ᱦᱩᱭᱩᱜ ᱛᱟᱠᱚ ᱢᱟ ᱟᱲᱮ ᱞᱟᱹᱜᱤᱫ ᱛᱮ ᱟᱨ ᱢᱮᱥᱤᱱ ᱠᱚᱛᱮ ᱢᱮᱥᱤᱱ ᱠᱚᱫᱚ ᱱᱤᱭᱟᱹ ᱞᱟᱹᱜᱤᱫ ᱠᱚ ᱪᱟᱹᱞᱩᱭᱮᱜ ᱛᱟᱦᱮᱱᱟ ᱡᱚᱠᱷᱚᱱ ᱩᱱᱠᱩ ᱞᱟᱹᱴᱩ ᱞᱟᱹᱴᱩ ᱯᱩᱠᱷᱨᱤ ᱠᱚ ᱧᱟᱢ ᱩᱱᱠᱩ ᱡᱮᱢᱚᱱ ᱟᱨᱮᱡ ᱛᱮᱦᱚᱸ ᱵᱟᱠᱚ ᱴᱮᱠ ᱟᱨᱮᱡ ᱛᱮᱦᱚᱸ ᱵᱟᱠᱚ ᱴᱤᱠᱟᱹᱣᱮᱜ ᱴᱮᱠᱮᱜ ᱛᱟᱦᱮᱱᱟ ᱟᱫᱚ ᱚᱱᱟᱛᱮ ᱩᱱᱠᱩ ᱫᱚᱠᱚ ᱤᱫᱤᱭᱮᱜ ᱛᱟᱦᱮᱱᱟ ᱢᱮᱥᱤᱱ ᱢᱮᱥᱤᱱ ᱛᱮᱫᱚ ᱪᱮᱫ ᱨᱮᱭᱟᱜ ᱥᱩᱵᱤᱥᱛᱟ ᱢᱮᱥᱤᱱ ᱛᱮᱫᱚ ᱦᱟᱱᱮ ᱢᱮᱥᱤᱱᱮᱢ ᱪᱟᱹᱞᱩ ᱠᱮᱫᱟ ᱦᱟᱱᱮ ᱫᱟᱜ ᱫᱚ ᱪᱟᱵᱟ ᱠᱮᱫᱟᱭ ᱦᱟᱱᱮ ᱦᱤᱸᱡᱤᱛ ᱱᱟ ᱦᱤᱸᱡᱤᱫ ᱮᱱ ᱠᱷᱟᱱ ᱟᱢᱫᱚ ᱟᱫᱚ ᱥᱟᱵ ᱠᱚᱢ ᱦᱟᱹᱠᱩ ᱫᱚ ᱚᱱᱟ ᱛᱮᱜᱮ ᱢᱮᱥᱤᱱ ᱫᱚᱠᱚ ᱤᱫᱤᱭᱮᱜ ᱛᱟᱦᱮᱱᱟ ᱟᱨ ᱱᱮᱛᱟᱨ ᱱᱮᱛᱟᱨᱟᱜ ᱡᱟᱢᱟᱱᱟ ᱨᱮᱫᱚ ᱡᱮ ᱢᱤᱫᱴᱮᱡ ᱞᱟᱹᱣᱠᱟᱹ ᱦᱩᱭᱱᱟ ᱞᱟᱹᱣᱠᱟᱹ ᱫᱚ ᱪᱮᱫ ᱢᱟᱱᱮ ᱜᱮ ᱵᱟᱢ ᱞᱚᱦᱚᱫᱚᱜᱼᱟ ᱢᱟᱱᱮ ᱱᱤᱭᱟᱹ ᱥᱟ ᱠᱷᱚᱡ ᱱᱤᱭᱟᱹᱥᱟ ᱨᱮ ᱡᱷᱟᱹᱞᱤᱢ ᱞᱟᱜᱟ ᱦᱚᱴᱚ ᱠᱮᱫᱟ ᱟᱨᱦᱚᱸ ᱫᱟᱜ ᱫᱟᱜ ᱫᱟᱜ ᱛᱮᱜᱮᱢ ᱪᱟᱞᱟᱣᱱᱟ ᱦᱟᱱᱟ ᱥᱟᱢ ᱞᱟᱜᱟ ᱠᱮᱫᱟ ᱢᱟᱱᱮ ᱠᱤ ᱚᱱᱟ ᱫᱚ ᱡᱷᱟᱹᱞᱤ ᱫᱚ ᱢᱟᱱᱮ ᱞᱟᱹᱣᱠᱟᱹ ᱫᱚ ᱱᱤᱭᱟᱹ ᱞᱟᱹᱜᱤᱫ ᱠᱟᱱᱟ ᱡᱮᱢᱚᱱ ᱚᱱᱟ ᱫᱚ ᱵᱟᱢ ᱞᱚᱦᱚᱫᱚᱜ ᱢᱟ ᱦᱟᱱᱟ ᱱᱤᱭᱟᱹᱥᱟ ᱡᱷᱟᱹᱞᱤ ᱚᱰᱟᱣ ᱚᱰᱟᱣ ᱛᱮᱢ ᱪᱟᱞᱟᱜᱼᱟ ᱛᱟᱹᱣ ᱵᱟᱢ ᱞᱚᱦᱚᱫᱚᱜᱼᱟ ᱚᱱᱟ ᱞᱟᱹᱜᱤᱫ ᱠᱟᱱᱟ ᱞᱟᱹᱣᱠᱟᱹ ᱫᱚ ᱟᱨ ᱡᱮ ᱚᱱᱠᱟ ᱥᱟᱵ ᱫᱟᱲᱮ ᱟᱠᱚᱣᱟ ᱦᱟᱹᱠᱩ ᱫᱚ ᱟᱨ ᱢᱟᱱᱮ ᱱᱤᱛᱚᱜ ᱦᱩᱭᱱᱟ ᱤᱭᱟᱹ ᱱᱤᱭᱟᱹ ᱵᱟᱬᱥᱤ ᱵᱟᱬᱥᱤ ᱰᱟᱝ ᱫᱚ ᱢᱟᱱᱮ ᱱᱤᱭᱟᱹ ᱞᱟᱹᱜᱤᱫ ᱪᱮᱫ ᱞᱮᱠᱟ ᱪᱮᱫ ᱨᱮᱭᱟᱜ ᱥᱩᱵᱤᱥᱛᱟ ᱵᱟᱬᱥᱤ ᱰᱟᱝ ᱫᱚ ᱦᱟᱱᱮ ᱚᱱᱟ ᱵᱟᱝ ᱠᱚ ᱥᱮᱨᱟᱭᱟ ᱚᱱᱟ ᱵᱟᱝᱠᱩᱡ ᱨᱮ ᱡᱮ ᱦᱟᱺᱰᱤ ᱫᱟᱠᱟ ᱥᱮ ᱡᱟᱦᱟᱱᱟᱜ ᱜᱮ ᱞᱮᱸᱰᱮᱛ ᱢᱮᱸᱰᱮᱛ ᱮᱢ ᱞᱟᱜᱟ ᱠᱮᱫ ᱠᱚᱣᱟ ᱟᱨᱮᱢ ᱪᱟᱯᱟᱫ ᱟᱫᱟ ᱫᱟᱜ ᱨᱮ ᱫᱟᱜ ᱨᱮᱢ ᱪᱟᱯᱟᱫ ᱠᱮᱫᱟ ᱛᱚ ᱩᱱᱤ ᱦᱟᱹᱠᱩ ᱦᱤᱡᱩᱜ ᱠᱷᱟᱡ ᱫᱚ ᱩᱱᱤ ᱦᱟᱹᱠᱩ ᱦᱤᱡᱩᱜᱼᱟᱭ ᱡᱚᱢᱟᱭ ᱟᱨᱟᱢᱛᱮ ᱩᱱᱤᱢ ᱥᱟᱵᱮᱭᱟ ᱚᱱᱟ ᱜᱮ ᱟᱫᱚ ᱥᱩᱵᱤᱥᱛᱟ ᱦᱩᱭᱩᱜ ᱠᱟᱱᱟ ᱦᱟᱹᱠᱩ ᱥᱟᱵ ᱨᱮᱭᱟᱜ ᱚᱱᱟ ᱫᱚ ᱥᱩᱵᱤᱥᱛᱟ ᱦᱩᱭᱩᱜ ᱠᱟᱱᱟ